ᱦᱮᱞᱳ ᱡᱚᱦᱟᱨ ᱡᱚᱦᱟᱨ ᱛᱤᱱ ᱫᱤᱱ ᱞᱟᱦᱟ ᱨᱮᱵᱤᱱ ᱦᱟᱛᱟᱣ ᱞᱮᱫᱟ ᱛᱚ ᱦᱚᱸ ᱟᱹᱜᱩᱭᱵᱤᱱ ᱦᱟᱸᱜ ᱚᱱᱟᱫᱚ ᱧᱮᱞ ᱦᱩᱭᱩᱜᱼᱟ ᱛᱤᱱᱟᱹᱜ ᱠᱷᱟᱨᱟᱯ ᱟᱠᱟᱱᱟ ᱡᱟᱹᱥᱛᱤ ᱠᱷᱟᱨᱟᱯ ᱜᱮᱠᱷᱟᱱ ᱵᱚᱫᱚᱞ ᱦᱩᱭᱩᱜᱼᱟ ᱱᱟᱜᱷ ᱦᱮᱸ ᱧᱟᱢᱚᱜ ᱠᱷᱟᱱ ᱫᱚ ᱞᱟᱜᱟᱣ ᱦᱩᱭᱩᱜᱼᱟ ᱵᱟᱝ ᱠᱷᱟᱱ ᱫᱚ ᱮᱴᱟᱜᱟᱜ ᱜᱮ ᱦᱟᱸᱜ ᱵᱚᱫᱚᱞ ᱟᱹᱵᱤᱱ ᱦᱩᱭᱩᱜᱼᱟ ᱴᱷᱤᱠ ᱜᱮᱭᱟ ᱦᱮᱸ ᱟᱹᱵᱤᱱ ᱜᱮ ᱦᱤᱡᱩᱜ ᱵᱤᱱ ᱦᱟᱸᱜ ᱫᱟᱜ ᱡᱟᱹᱯᱩᱫ ᱞᱮᱫᱟᱭ ᱱᱮᱹᱴᱳᱣᱟᱨᱠ ᱠᱚ ᱯᱨᱚᱵᱞᱮᱢ ᱠᱟᱨᱮᱱᱴ ᱠᱚ ᱵᱟᱝ ᱛᱟᱦᱮᱸ ᱠᱟᱱᱟ ᱥᱮᱛᱟᱜ ᱫᱷᱟᱨᱟᱜᱮ ᱦᱤᱡᱩᱜ ᱵᱤᱱ ᱦᱟᱸᱜ ᱛᱚᱵᱮ ᱥᱟᱛ ᱵᱟᱡᱮ ᱥᱮᱫ ᱦᱳᱭ ᱛᱚᱵᱮ ᱱᱟᱣᱟᱱᱟᱜ ᱵᱚᱫᱚᱞᱟᱵᱤᱱᱟᱹᱞᱤᱧ